ᱛᱤᱨᱤᱥᱮ ᱡᱩᱱ ᱦᱩᱞ ᱢᱟᱦᱟ ᱵᱟᱭᱤᱥᱮ ᱰᱤᱥᱮᱢᱵᱚᱨ ᱯᱟᱹᱨᱥᱤ ᱢᱟᱦᱟ ᱩᱱᱤᱥᱥᱚ ᱯᱟᱸᱪ ᱜᱩᱨᱩ ᱜᱚᱢᱠᱮ ᱡᱟᱱᱟᱢ ᱢᱟᱦᱟ ᱩᱱᱤᱥᱥᱚ ᱯᱚᱪᱤᱥ ᱪᱤᱠᱤ ᱥᱤᱨᱡᱚᱱ ᱢᱟᱦᱟ ᱟᱨ ᱯᱟᱸᱪᱮᱭ ᱥᱮᱯᱴᱮᱢᱵᱚᱨ ᱢᱟᱪᱮᱛ ᱢᱟᱦᱟ